ᱜᱚᱴᱟ ᱵᱤᱨᱵᱷᱩᱢ ᱜᱮ ᱵᱷᱟᱲᱟ ᱚᱲᱟᱜ ᱧᱟᱢᱚᱜᱼᱟ ᱛᱚᱛᱷᱟ ᱵᱳᱞᱯᱩᱨ ᱥᱟᱱᱛᱤᱱᱤᱠᱮᱛᱚᱱ ᱱᱚᱸᱰᱮ ᱫᱚ ᱨᱚᱵᱤᱱᱫᱨᱚᱱᱟᱛᱷ ᱴᱷᱟᱠᱩᱨᱟᱜ ᱢᱤᱫᱴᱟᱝ ᱪᱷᱳᱸᱣᱟᱪᱮ ᱦᱮᱱᱟᱜ ᱠᱷᱟᱛᱤᱨ ᱛᱮ ᱱᱚᱸᱰᱮ ᱫᱚ ᱫᱷᱮᱨ ᱜᱮ ᱵᱟᱭᱨᱮ ᱠᱷᱚᱱ ᱚᱞᱚᱜ ᱯᱟᱲᱦᱟᱜ ᱜᱤᱫᱟᱹᱨ ᱦᱚᱸᱠᱚ ᱦᱤᱡᱩᱜᱼᱟ ᱵᱷᱟᱲᱟ ᱫᱤᱭᱮ ᱟᱵᱟᱨ ᱫᱟᱲᱟᱱ ᱠᱷᱚᱱ ᱦᱚᱸᱠᱚ ᱦᱤᱡᱩᱜᱼᱟ ᱱᱚᱸᱰᱮ ᱠᱟᱢᱤ ᱠᱷᱚᱱ ᱦᱚᱸᱠᱚ ᱛᱟᱦᱮᱱᱟ ᱵᱷᱟᱲᱟ ᱠᱟᱛᱮᱫ ᱵᱳᱞᱯᱩᱨ ᱨᱮ ᱟᱫᱚ ᱵᱷᱟᱲᱟ ᱫᱚ ᱦᱟᱥᱟ ᱚᱲᱟᱜ ᱛᱟᱦᱮᱱ ᱠᱷᱟᱱ ᱚᱱᱟ ᱵᱷᱟᱲᱟ ᱫᱚ ᱪᱟᱨᱥᱚ ᱛᱷᱮᱠᱮ ᱯᱟᱸᱪ ᱥᱚ ᱴᱟᱠᱟ ᱦᱚᱸ ᱦᱳᱭ ᱫᱟᱲᱮᱭᱟᱜᱼᱟ ᱟᱵᱟᱨ ᱵᱷᱟᱜᱮ ᱚᱲᱟᱜ ᱛᱟᱦᱮᱱ ᱠᱷᱟᱱ ᱫᱚ ᱪᱷᱚ ᱛᱷᱮᱠᱮ ᱥᱟᱛ ᱦᱟᱡᱟᱨ ᱴᱟᱠᱟ ᱦᱚᱸ ᱦᱳᱭ ᱫᱟᱲᱮᱭᱟᱜᱼᱟ ᱛᱚᱵᱮ ᱨᱚᱵᱤ ᱴᱷᱟᱠᱩᱨ ᱪᱷᱳᱸᱣᱟᱪᱮ ᱛᱟᱦᱮᱱ ᱠᱷᱟᱛᱤᱨ ᱛᱮ ᱠᱳᱞᱠᱟᱛᱟ ᱠᱚᱨᱮᱱ ᱫᱮᱠᱳ ᱫᱚ ᱟᱵᱟᱨ ᱞᱟᱹᱴᱩ ᱞᱟᱹᱴᱩ ᱚᱲᱟᱜ ᱨᱮᱠᱚ ᱛᱟᱦᱮᱸ ᱵᱷᱟᱜᱟᱣ ᱠᱟᱱᱛᱮ ᱵᱟᱝ ᱫᱚ ᱪᱮᱫ ᱟᱛᱳ ᱴᱚᱞᱟ ᱵᱩᱥᱩᱵ ᱚᱲᱟᱜ ᱦᱟᱥᱟ ᱚᱲᱟᱜ ᱨᱮ ᱛᱟᱦᱮᱱ ᱨᱟᱹᱥᱠᱟᱹ ᱠᱟᱛᱮᱫ ᱠᱚ ᱦᱤᱡᱩᱜᱚᱜᱼᱟ